ᱥᱟᱱᱛᱟᱲᱤ ᱯᱟᱹᱨᱥᱤ ᱫᱚ ᱤᱧᱟᱹᱜ ᱟᱭᱳ ᱟᱲᱟᱝ ᱠᱟᱱ ᱛᱤᱧᱟᱹ ᱟᱨ ᱠᱟᱹᱴᱤᱡ ᱵᱮᱞᱟ ᱠᱷᱚᱱ ᱜᱮ ᱚᱲᱟᱜ ᱨᱮ ᱡᱷᱚᱛᱚ ᱦᱚᱲ ᱤᱧ ᱥᱟᱶ ᱥᱟᱱᱛᱟᱲᱤ ᱯᱟᱹᱨᱥᱤ ᱛᱮᱜᱮ ᱠᱚ ᱨᱚᱲᱮᱫ ᱛᱟᱦᱮᱸᱜ ᱟᱨᱠᱚ ᱥᱮᱬᱟ ᱟᱹᱧ ᱠᱟᱱ ᱛᱟᱦᱮᱸᱜ ᱱᱚᱝᱠᱟ ᱠᱟᱛᱮ ᱜᱮ ᱱᱚᱣᱟ ᱥᱟᱱᱛᱟᱲᱤ ᱯᱟᱹᱨᱥᱤ ᱫᱚᱧ ᱥᱮᱬᱟ ᱟᱠᱟᱫᱟ ᱠᱟᱹᱴᱤᱡ ᱵᱮᱞᱟ ᱨᱮᱫᱚ ᱱᱚᱣᱟ ᱯᱟᱹᱨᱥᱤ ᱵᱟᱵᱚᱫ ᱛᱮᱫᱚ ᱩᱱᱟᱹᱜ ᱫᱚ ᱪᱮᱫ ᱦᱚᱸ ᱵᱟᱹᱧ ᱵᱟᱲᱟᱭ ᱠᱟᱱ ᱛᱟᱦᱮᱸᱜ ᱨᱚᱲ ᱪᱷᱟᱲᱟ ᱫᱚ ᱱᱤᱛᱚᱜ ᱡᱚᱠᱷᱚᱱᱤᱧ ᱞᱟᱹᱴᱩ ᱟᱠᱟᱱᱟ ᱟᱨ ᱱᱚᱣᱟ ᱯᱟᱹᱨᱥᱤ ᱵᱟᱵᱚᱛᱮ ᱪᱟᱨᱪᱟᱭᱮᱫ ᱠᱟᱱᱟ ᱛᱚᱹᱧ ᱵᱩᱡᱽ ᱫᱟᱲᱮᱭᱟᱜ ᱠᱟᱱᱟ ᱡᱮ ᱱᱚᱣᱟ ᱯᱟᱹᱨᱥᱤ ᱛᱮ ᱨᱚᱲᱟᱱ ᱦᱚᱲ ᱜᱮ ᱱᱚᱣᱟ ᱥᱤᱧᱚᱛ ᱫᱤᱥᱚᱢ ᱨᱮᱫᱚ ᱯᱩᱭᱞᱳ ᱠᱚ ᱦᱮᱡ ᱟᱠᱟᱱᱟ ᱟᱨ ᱱᱚᱣᱟ ᱯᱟᱹᱨᱥᱤ ᱫᱚ ᱟᱰᱮ ᱢᱟᱨᱮᱭᱟᱱ ᱫᱟᱲᱮᱭᱟᱱ ᱫᱟᱲᱢᱟᱠᱟᱲ ᱠᱮᱴᱮᱡ ᱯᱟᱹᱨᱥᱤ ᱠᱟᱱᱟ